ᱡᱚᱠᱷᱚᱱ ᱤᱧ ᱥᱠᱩᱞ ᱨᱤᱧ ᱯᱟᱲᱦᱟᱜ ᱠᱟᱱ ᱛᱟᱦᱮᱸᱫ ᱩᱱ ᱡᱚᱠᱷᱚᱱ ᱟᱞᱮ ᱥᱠᱩᱞ ᱨᱮ ᱢᱤᱫᱴᱟᱝ ᱯᱮᱱᱴᱤᱝ ᱨᱮᱱᱟᱜ ᱠᱚᱢᱯᱤᱴᱤᱥᱚᱱ ᱛᱟᱦᱮᱸᱞᱮᱱᱟ ᱛᱚ ᱚᱱᱟᱨᱮ ᱤᱧ ᱥᱮᱞᱮᱫ ᱠᱟᱛᱮᱫ ᱟᱹᱰᱤ ᱯᱨᱚᱠᱟᱨ ᱨᱮ ᱪᱤᱛᱟᱹᱨᱤᱧ ᱵᱮᱱᱟᱣ ᱠᱮᱜᱼᱟ ᱚᱱᱟ ᱪᱤᱛᱟᱹᱨ ᱵᱮᱱᱟᱣ ᱠᱚᱢᱯᱤᱴᱤᱥᱚᱱ ᱨᱮ ᱡᱚᱠᱷᱚᱱ ᱤᱧ ᱯᱳᱭᱞᱳ ᱥᱤᱨᱯᱟᱹᱧ ᱧᱟᱢ ᱠᱮᱜᱼᱟ ᱩᱱ ᱡᱚᱠᱷᱚᱱ ᱠᱷᱚᱱ ᱜᱮ ᱢᱚᱱᱮᱨᱮ ᱠᱟᱹᱴᱤᱡ ᱚᱱᱟ ᱫᱟᱲᱮ ᱦᱮᱡ ᱮᱱᱟ ᱥᱮ ᱵᱟᱝᱟ ᱤᱧ ᱦᱚᱸ ᱢᱤᱫᱴᱤᱡ ᱯᱮᱱᱴᱤᱝ ᱟᱨᱴᱤᱥᱴ ᱞᱮᱠᱟᱛᱮ ᱢᱟᱲᱟᱝ ᱥᱮ ᱤᱧ ᱵᱮᱱᱟᱣ ᱫᱟᱲᱮᱭᱟᱜᱼᱟ ᱚᱱᱟᱜᱮ ᱵᱟᱹᱭ ᱵᱟᱹᱭ ᱛᱮ ᱚᱱᱟ ᱯᱮᱱᱴᱤᱝ ᱤᱧ ᱥᱮᱬᱟ ᱤᱫᱤ ᱠᱮᱫ ᱛᱮ ᱱᱤᱛᱚᱜ ᱫᱚ ᱦᱟᱱᱟ ᱱᱟᱣᱟ ᱡᱟᱭᱜᱟ ᱠᱚᱨᱮ ᱦᱚᱸ ᱯᱮᱱᱴᱤᱝ ᱞᱟᱹᱜᱤᱫ ᱠᱚ ᱦᱚᱦᱚ ᱟᱹᱧᱟᱹ ᱟᱨ ᱟᱹᱰᱤ ᱜᱟᱱ ᱵᱟᱦᱨᱮ ᱨᱮᱱᱟᱜ ᱠᱚᱢᱯᱤᱴᱤᱥᱮᱱ ᱠᱚᱨᱮ ᱥᱮᱞᱮᱫ ᱠᱟᱛᱮ ᱚᱱᱠᱟ ᱜᱮ ᱥᱤᱨᱯᱷᱟᱹ ᱠᱚᱧ ᱟᱹᱜᱩ ᱵᱟᱲᱟ ᱟᱠᱟᱫ ᱛᱮ ᱱᱤᱛᱚᱜ ᱫᱚ ᱢᱚᱱᱮ ᱨᱮ ᱟᱨᱦᱚᱸ ᱛᱮᱦᱚᱸ ᱨᱟᱹᱥᱠᱟᱹ ᱢᱮᱱᱟᱜᱼᱟ ᱟᱨ ᱡᱟᱦᱟᱸ ᱨᱮᱜᱮ ᱱᱤᱛᱚᱜ ᱚᱱᱠᱟ ᱥᱠᱩᱞ ᱠᱚᱨᱮ ᱪᱮ ᱵᱟᱯᱞᱟ ᱠᱚᱨᱮ ᱪᱮ ᱚᱠᱚᱭ ᱠᱚᱣᱟ ᱵᱷᱤᱛ ᱯᱚᱛᱟᱣ ᱠᱚᱨᱮ ᱯᱟᱨᱟᱵᱽ ᱯᱩᱱᱟᱹᱭ ᱠᱚᱨᱮ ᱩᱱ ᱡᱚᱦᱚᱜ ᱱᱚᱣᱟ ᱯᱮᱱᱴᱤᱝ ᱵᱟᱠᱷᱨᱟ ᱤᱧ ᱠᱚ ᱦᱚᱦᱚ ᱟᱹᱧᱟᱹ ᱛᱚ ᱚᱸᱰᱮ ᱠᱷᱚᱱᱟᱜᱮ ᱵᱟᱹᱭ ᱵᱟᱹᱭ ᱛᱮ ᱤᱧᱟᱹᱜ ᱫᱚ ᱱᱚᱣᱟ ᱯᱮᱱᱴᱤᱝ ᱨᱮᱱᱟᱜ ᱩᱛᱫᱽᱛᱷᱟᱹᱱ ᱫᱚ ᱛᱤᱧ ᱦᱩᱭᱟᱠᱟᱱᱟ ᱟᱨ ᱱᱤᱛᱚᱜ ᱦᱚᱸ ᱦᱚᱲ ᱡᱟᱦᱟᱸ ᱨᱮᱜᱮ ᱠᱚ ᱯᱮᱱᱴᱤᱝ ᱞᱟᱹᱜᱤᱫ ᱠᱚ ᱤᱧ ᱠᱚ ᱠᱚᱱᱴᱟᱠᱴᱤᱧᱟᱹ